ᱤᱧ ᱡᱚᱠᱷᱚᱱ ᱵᱟᱹᱧ ᱛᱟᱦᱮᱱᱟ ᱩᱱ ᱫᱚ ᱤᱧᱟᱹᱜ ᱡᱟᱦᱟᱸ ᱫᱟᱨᱮ ᱯᱟᱦᱞᱟ ᱠᱚ ᱛᱟᱦᱮᱱᱟ ᱚᱱᱟ ᱡᱚᱛᱚᱱ ᱞᱟᱹᱜᱤᱫ ᱚᱲᱟᱜ ᱦᱚᱲ ᱤᱧ ᱞᱟᱹᱭ ᱟᱠᱚᱣᱟ ᱡᱟᱛᱮ ᱚᱱᱟ ᱥᱮᱛᱟᱜ ᱥᱤᱸᱜᱟᱹᱲ ᱫᱟᱜ ᱠᱚ ᱮᱢᱟᱜ ᱢᱟ ᱟᱨ ᱡᱟᱦᱟᱱᱟᱜ ᱨᱳᱜᱽ ᱦᱩᱭ ᱞᱮᱱ ᱠᱷᱟᱱ ᱨᱟᱱ ᱠᱚᱠᱚ ᱮᱢᱟ ᱟᱹᱛᱤᱧ ᱢᱟ